ᱤᱧ ᱫᱚ ᱠᱟᱹᱴᱤᱡ ᱠᱷᱚᱱ ᱜᱮ ᱟᱹᱰᱤ ᱠᱚᱥᱴᱚ ᱠᱟᱛᱮ ᱤᱧ ᱦᱟᱨᱟ ᱵᱩᱨᱩ ᱟᱠᱟᱱᱟ ᱟᱨ ᱡᱤᱭᱚᱱ ᱨᱮ ᱟᱹᱰᱤ ᱢᱟᱨᱟᱝ ᱢᱟᱨᱟᱝ ᱪᱮᱞᱮᱡᱽ ᱨᱮᱱᱟᱜ ᱤᱧ ᱥᱟᱢᱱᱟ ᱣᱟᱠᱟᱱᱟ ᱡᱮ ᱨᱚᱠᱚᱢ ᱤᱧ ᱫᱤᱥᱟᱹᱭᱟ ᱡᱚᱠᱷᱚᱱ ᱠᱞᱟᱥ ᱯᱷᱳᱨ ᱠᱷᱚᱱᱟᱜ ᱯᱟᱥ ᱠᱟᱛᱮ ᱯᱷᱟᱭᱤᱵᱽ ᱨᱮᱧ ᱨᱟᱠᱟᱵ ᱮᱱᱟ ᱦᱟᱭ ᱤᱥᱠᱩᱞ ᱨᱮ ᱛᱚᱠᱷᱚᱱ ᱵᱟᱵᱟ ᱴᱷᱮᱡ ᱤᱧ ᱤᱥᱠᱩᱞ ᱨᱮ ᱵᱷᱚᱨᱛᱤ ᱞᱟᱹᱜᱤᱫ ᱯᱚᱭᱥᱟ ᱜᱮ ᱵᱟᱝ ᱛᱟᱦᱮᱸ ᱠᱟᱱᱟ ᱟᱫᱚ ᱵᱟᱵᱟ ᱫᱚ ᱪᱟᱥ ᱟᱵᱟᱫᱟ ᱟᱨ ᱜᱚᱜᱚ ᱫᱚ ᱚᱲᱟᱜ ᱠᱚᱨᱮ ᱜᱮ ᱢᱤᱦᱩ ᱢᱮᱨᱚᱢ ᱠᱚᱭ ᱧᱮᱞ ᱵᱟᱲᱟ ᱠᱚᱣᱟ ᱟᱨ ᱛᱚᱠᱷᱚᱱ ᱫᱚ ᱵᱟᱵᱟ ᱴᱷᱮᱡ ᱯᱚᱭᱥᱟ ᱵᱟᱝ ᱛᱟᱦᱮᱱ ᱠᱟᱱ ᱛᱮ ᱵᱟᱭ ᱵᱷᱚᱨᱛᱤ ᱫᱟᱲᱮᱭᱟᱹᱧ ᱠᱟᱱ ᱛᱟᱦᱮᱱᱟ ᱟᱨ ᱤᱧᱫᱚ ᱦᱟᱭ ᱤᱥᱠᱩᱞ ᱪᱟᱞᱟᱜ ᱞᱟᱹᱜᱤᱫ ᱛᱮ ᱫᱤᱱᱚᱢ ᱜᱮᱧ ᱨᱟᱜᱟ ᱟᱨ ᱱᱟᱣᱟ ᱠᱞᱟᱥ ᱨᱮᱫᱚ ᱱᱟᱣᱟ ᱰᱮᱨᱮᱥ ᱦᱚᱸ ᱞᱟᱜᱟᱜᱼᱟ ᱟᱫᱚ ᱱᱚᱣᱟ ᱞᱟᱹᱜᱤᱫ ᱛᱮ ᱵᱟᱵᱟ ᱫᱚ ᱟᱹᱰᱤ ᱠᱚᱥᱴᱚ ᱠᱟᱛᱮ ᱦᱚᱲ ᱴᱷᱮᱡ ᱠᱷᱚᱡ ᱫᱷᱟᱨ ᱫᱮᱱᱟ ᱠᱟᱛᱮ ᱯᱟᱭᱥᱟ ᱟᱹᱜᱩ ᱠᱟᱛᱮ ᱛᱟᱨᱯᱚᱨᱮ ᱤᱥᱠᱩᱞᱮ ᱤᱫᱤ ᱠᱤᱫᱤᱧ ᱛᱮ ᱵᱷᱩᱨᱛᱤ ᱚᱴᱚ ᱠᱟᱫᱤᱧᱟ ᱟᱫᱚ ᱱᱤᱭᱟᱹ ᱠᱚ ᱫᱤᱱ ᱨᱮᱱᱟᱜ ᱠᱟᱛᱷᱟ ᱫᱚ ᱟᱹᱰᱤ ᱜᱮᱧ ᱫᱤᱥᱟᱹᱭᱟ ᱟᱨ ᱱᱚᱝᱠᱟ ᱜᱮ ᱢᱤᱫ ᱫᱷᱟᱣ ᱫᱚ ᱡᱚᱠᱷᱚᱱ ᱢᱟᱫᱽᱫᱷᱚᱢᱤᱠ ᱯᱚᱨᱤᱠᱷᱟᱧ ᱚᱞᱟ ᱛᱚᱠᱷᱚᱱ ᱤᱝᱞᱤᱥ ᱯᱚᱨᱤᱠᱷᱟ ᱦᱤᱞᱳᱜ ᱮᱢᱚᱱ ᱦᱚᱭᱫᱟᱜ ᱮ ᱥᱟᱹᱨᱫᱤ ᱠᱮᱫᱟ ᱮᱱᱦᱤᱞᱳᱜ ᱤᱥᱠᱩᱞ ᱪᱟᱞᱟᱜ ᱜᱤ ᱢᱩᱥᱠᱤᱞᱮᱱ ᱛᱤᱧᱟᱹ ᱛᱚᱠᱷᱚᱱ ᱫᱚ ᱦᱚᱭᱫᱟᱜ ᱦᱚᱸ ᱵᱟᱭ ᱴᱷᱤᱨ ᱮᱫᱟ ᱟᱨ ᱟᱹᱰᱤ ᱦᱚᱭ ᱫᱟᱜ ᱮᱫᱟ ᱮᱢᱚᱱᱮ ᱦᱚᱭ ᱫᱟᱜ ᱮᱫᱟ ᱚᱲᱟᱜ ᱫᱩᱭᱟᱹᱨ ᱠᱚᱦᱚᱸ ᱥᱟᱱᱟᱢ ᱴᱤᱱ ᱠᱚᱦᱚᱭ ᱚᱴᱟᱝ ᱪᱟᱵᱟ ᱟᱠᱟᱫᱟ ᱟᱨ ᱱᱤᱭᱟᱹ ᱢᱩᱦᱩᱨᱛᱚ ᱨᱮ ᱵᱟᱨᱦᱮ ᱛᱮ ᱪᱟᱞᱟᱜ ᱦᱚᱸ ᱢᱩᱥᱠᱤᱞ ᱜᱮᱭᱟ ᱛᱚᱠᱷᱚᱱ ᱤᱧ ᱫᱚ ᱵᱟᱵᱟᱧ ᱢᱮᱛᱟᱭ ᱠᱟᱱᱟ ᱡᱮ ᱤᱧ ᱫᱚ ᱯᱚᱨᱤᱠᱷᱟ ᱮᱢ ᱛᱮᱜᱮ ᱫᱚᱨᱠᱟᱨ ᱟᱫᱚ ᱚᱱᱟ ᱤᱭᱟᱹᱛᱮ ᱵᱟᱵᱟ ᱦᱚᱸ ᱢᱤᱫᱴᱮᱡ ᱛᱤᱨᱯᱳᱞ ᱨᱮᱱᱟᱜ ᱛᱚᱞᱟᱫᱤᱧᱟᱹᱭ ᱚᱱᱟ ᱤᱭᱟᱹ ᱛᱮᱜᱮ ᱤᱧᱢᱟ ᱵᱚᱦᱚᱜ ᱨᱮ ᱞᱟᱫᱮ ᱠᱟᱛᱮᱧ ᱤᱥᱠᱩᱞ ᱛᱮᱧ ᱪᱟᱞᱟᱣ ᱮᱱᱟ ᱯᱚᱨᱤᱠᱷᱟ ᱮᱢ